ᱮᱠᱮᱭ ᱢᱮ ᱫᱩ ᱦᱟᱡᱟᱨ ᱟᱴᱷᱟᱨᱚ ᱠᱩᱲᱤᱭ ᱚᱠᱴᱳᱵᱚᱨ ᱫᱩᱦᱟᱡᱟᱨ ᱩᱱᱤᱥ ᱮᱠᱛᱤᱨᱤᱥᱮ ᱰᱤᱥᱮᱢᱵᱚᱨ ᱫᱩ ᱦᱟᱡᱟᱨ ᱠᱩᱲᱤ ᱪᱷᱚᱭᱮ ᱡᱟᱱᱩᱣᱟᱨᱤ ᱫᱩ ᱦᱟᱡᱟᱨ ᱮᱠᱩᱥ ᱫᱚᱥᱮᱭ ᱱᱚᱵᱷᱮᱢᱵᱚᱨ ᱫᱩ ᱦᱟᱡᱟᱨ ᱵᱟᱭᱤᱥ